ᱥᱚᱦᱨᱟᱭ ᱨᱮᱫᱚ ᱤᱭᱟᱹ ᱤᱭᱟᱹᱭᱟᱞᱮ ᱛᱩᱢᱫᱟᱜ ᱴᱟᱢᱟᱠ ᱛᱟᱦᱮᱱᱟ ᱟᱨ ᱠᱚᱨᱛᱟᱞ ᱛᱟᱦᱮᱱᱟ ᱚᱱᱟ ᱩᱢ ᱦᱤᱞᱳᱜ ᱠᱷᱚᱱ ᱠᱚ ᱮᱱᱮᱡᱼᱟ ᱵᱟᱦᱟᱭ ᱟᱹᱜᱩᱠᱮᱫᱜᱮ ᱡᱟᱦᱮᱨ ᱮ ᱪᱟᱞᱟᱣ ᱮᱱ ᱜᱮ ᱤᱭᱟᱹ ᱱᱟᱭᱠᱮ ᱟᱨᱮ ᱦᱮᱡ ᱮᱱᱜᱮ ᱟᱹᱜᱩ ᱠᱮᱫᱮᱭᱟᱠᱚ ᱟᱨ ᱮᱱᱮᱡ ᱟᱞᱮ ᱴᱟᱢᱟᱠ ᱛᱟᱦᱮᱱᱟ ᱛᱩᱢᱫᱟᱜ ᱛᱟᱦᱮᱱᱟ ᱟᱨ ᱠᱚᱨᱛᱟᱞ ᱢᱤᱫᱴᱤᱱ ᱟᱨ ᱤᱭᱟᱹ ᱢᱤᱫ ᱥᱚᱝᱜᱮ ᱛᱮᱠᱚ ᱮᱱᱮᱡᱼᱟ ᱟᱫᱚᱢ ᱜᱷᱟᱹᱲᱤᱡ ᱫᱚᱠᱚ ᱛᱟᱦᱮᱱᱟ ᱯᱟᱸᱪ ᱪᱷᱚ ᱡᱚᱱ ᱫᱚᱞ ᱟᱨ ᱠᱚ ᱮᱱᱮᱡᱼᱟ ᱮᱱᱮᱡ ᱟᱠᱚ ᱟᱨ ᱠᱷᱩᱱᱴᱟᱹᱣ ᱦᱤᱞᱳ ᱫᱚ ᱰᱟᱝᱨᱟ ᱠᱚ ᱤᱭᱟᱹ ᱠᱚᱣᱟ ᱩᱰᱩᱝ ᱠᱚᱣᱟ ᱠᱚ ᱟᱨ ᱰᱟᱝᱨᱟ ᱠᱚ ᱤᱭᱟᱹᱭᱮᱭᱟ ᱪᱟᱨᱦᱟᱣ ᱮᱭᱟᱠᱚ ᱤᱭᱟᱹ ᱦᱟᱴᱟᱜ ᱛᱟᱦᱮᱱᱟ ᱟᱨ ᱦᱩᱲᱩ ᱠᱚ ᱛᱟᱦᱮᱱᱟ ᱟᱨ ᱚᱸᱰᱮ ᱠᱚ ᱤᱭᱟᱹᱭᱟ ᱨᱩᱭᱟᱠᱚ ᱟᱨ ᱚᱸᱰᱮ ᱮᱱᱮᱡ ᱦᱚᱪᱚᱭᱮᱭᱟᱠᱚ ᱰᱟᱝᱨᱟ ᱟᱨ ᱪᱮᱫ ᱤᱭᱟᱹ ᱟᱨ ᱵᱟᱦᱟ ᱨᱮᱫᱚ ᱵᱟᱦᱟ ᱦᱤᱞᱳᱜ ᱫᱚᱠᱚ ᱱᱟᱭᱠᱮᱭ ᱪᱟᱞᱟᱜᱼᱟ ᱵᱟᱦᱟᱭ ᱟᱹᱜᱩᱭᱟ ᱟᱹᱜᱩ ᱠᱮᱫᱮᱭᱟᱠᱚ ᱟᱫᱚ ᱱᱟᱭᱠᱮ ᱟᱹᱜᱩ ᱠᱟᱛᱮᱫ ᱫᱩᱣᱟᱹᱨ ᱫᱩᱣᱟᱹᱨ ᱠᱚ ᱟᱹᱵᱩᱠᱮᱭᱟ ᱡᱟᱸᱝᱜᱟ ᱠᱚ ᱟᱹᱵᱩᱠ ᱠᱮᱫᱮ ᱜᱮ ᱟᱨ ᱥᱩᱱᱩᱢ ᱠᱚ ᱚᱡᱚᱜ ᱟᱫᱮᱜᱮ ᱟᱨ ᱵᱟᱦᱟᱭ ᱮᱢᱟᱜ ᱠᱚᱜᱮ ᱟᱨᱠᱚ ᱡᱚᱦᱟᱨ ᱟᱫᱮᱜᱮ ᱟᱨᱠᱚ ᱮᱱᱮᱡ ᱮᱱᱮᱡ ᱛᱮᱠᱚ ᱟᱹᱜᱩᱭᱮᱭᱟ ᱥᱟᱠᱣᱟ ᱠᱚ ᱛᱟᱦᱮᱱᱟ ᱠᱚᱨᱛᱟᱞ ᱛᱟᱦᱮᱱᱟ ᱛᱩᱢᱫᱟᱹᱜ ᱠᱚ ᱛᱟᱦᱮᱱᱟ ᱴᱟᱢᱟᱠ ᱛᱟᱦᱮᱱᱟ ᱟᱨᱠᱚ ᱚᱲᱟᱜ ᱠᱚ ᱟᱹᱜᱩ ᱠᱮᱫᱮᱜᱮ ᱱᱟᱭᱠᱮ